ᱡᱟᱦᱟᱱᱟᱜ ᱨᱮᱥᱤᱯᱤ ᱠᱷᱟᱹᱛᱤᱨ ᱡᱮᱢᱚᱱ ᱡᱤᱞ ᱮᱢ ᱩᱛᱩᱭ ᱠᱷᱟᱱ ᱚᱱᱟ ᱡᱤᱞ ᱩᱛᱩ ᱨᱮ ᱡᱮᱢᱚᱱ ᱜᱮ ᱟᱫᱟ ᱨᱚᱥᱩᱱ ᱯᱮᱸᱭᱟᱡ ᱡᱮᱢᱚᱱ ᱟᱨᱦᱚᱸ ᱟᱭᱢᱟ ᱟᱭᱢᱟ ᱠᱤᱪᱷᱩ ᱢᱚᱥᱞᱟ ᱯᱟᱛᱤ ᱞᱟᱜᱟᱜ ᱛᱟᱦᱮᱱᱟ ᱛᱚᱵᱮ ᱠᱷᱟᱱ ᱜᱮ ᱚᱱᱟ ᱩᱛᱩ ᱟᱹᱰᱤ ᱢᱚᱸᱡᱽ ᱥᱤᱵᱤᱞᱟ ᱥᱮ ᱥᱚᱸᱫᱷᱟᱲ ᱥᱚᱣᱟ ᱛᱚᱵᱮ ᱠᱷᱟᱱ ᱜᱮ ᱦᱚᱲ ᱮᱢ ᱮᱢᱟ ᱟᱠᱚ ᱠᱷᱟᱱ ᱦᱚᱸᱠᱚ ᱠᱩᱥᱤ ᱟᱛᱟᱢᱟ